ᱥᱮᱨᱮᱧ ᱫᱚ ᱥᱟᱱᱛᱟᱲ ᱥᱟᱶᱛᱟ ᱨᱮᱭᱟᱜ ᱟᱹᱨᱤ ᱠᱟᱱ ᱜᱮᱭᱟ ᱟᱹᱰᱤ ᱫᱤᱱ ᱠᱷᱚᱱ ᱜᱮ ᱦᱟᱯᱲᱟᱢ ᱠᱚ ᱥᱮᱨᱮᱧ ᱠᱚ ᱫᱚᱦᱚ ᱟᱹᱜᱩ ᱟᱠᱟᱫᱟ ᱥᱮᱨᱮᱧ ᱛᱟᱞᱟᱛᱮᱜᱮ ᱢᱟᱹᱱᱢᱤ ᱡᱤᱭᱚᱱ ᱨᱮᱭᱟᱜ ᱠᱟᱛᱷᱟ ᱵᱟᱲᱟᱭ ᱧᱟᱢᱚᱜᱼᱟ ᱦᱚᱨᱚᱜ ᱵᱟᱸᱫᱮ ᱨᱮᱭᱟᱜ ᱠᱟᱛᱷᱟ ᱵᱟᱲᱟᱭ ᱧᱟᱢᱚᱜᱼᱟ ᱨᱚᱲ ᱛᱮ ᱵᱟᱝ ᱥᱚᱫᱚᱨᱚᱜ ᱠᱟᱛᱷᱟ ᱠᱚ ᱥᱮᱨᱮᱧ ᱛᱟᱞᱟᱛᱮ ᱥᱚᱫᱚᱨᱚᱜᱼᱟ ᱥᱮᱨᱮᱧ ᱛᱟᱞᱟ ᱛᱮᱜᱮ ᱠᱩᱠᱞᱤ ᱨᱮᱭᱟᱜ ᱛᱮᱞᱟ ᱦᱚᱸ ᱧᱟᱢᱚᱜᱼᱟ ᱢᱮᱱᱠᱷᱟᱱ ᱱᱮᱛᱟᱨᱮᱱ ᱜᱤᱫᱽᱨᱟᱹ ᱠᱚᱫᱚ ᱞᱟᱦᱟ ᱛᱮᱱᱟᱜ ᱨᱟᱦᱟ ᱠᱚᱫᱚ ᱵᱟᱝ ᱠᱚ ᱠᱩᱥᱤᱭᱟᱜ ᱠᱟᱱᱟ ᱩᱱᱠᱩ ᱫᱚ ᱱᱟᱦᱟᱜ ᱞᱮᱠᱟᱱᱟᱜ ᱥᱮᱨᱮᱧ ᱠᱚᱜᱮ ᱠᱚ ᱠᱩᱥᱤᱭᱟᱜ ᱠᱟᱱᱟ ᱢᱮᱱᱠᱷᱟᱱ ᱤᱧ ᱫᱚ ᱱᱮᱛᱟᱨᱟᱜ ᱥᱮᱨᱮᱧ ᱠᱚᱦᱚᱧ ᱠᱩᱥᱤᱭᱟᱜ ᱜᱮᱭᱟ ᱵᱟᱹᱲᱛᱤ ᱠᱟᱭᱛᱮ ᱞᱟᱦᱟ ᱛᱮᱱᱟᱜ ᱥᱮᱨᱮᱧ ᱠᱚᱜᱮᱧ ᱠᱩᱥᱤᱭᱟᱜᱼᱟ ᱥᱮᱨᱮᱧ ᱫᱚ ᱜᱚᱴᱟ ᱜᱮ ᱟᱸᱡᱚᱢᱚᱜᱼᱟ ᱜᱚᱡᱽ ᱜᱩᱨᱩ ᱨᱮ ᱵᱚᱸᱜᱟ ᱵᱳᱨᱳ ᱨᱮ ᱵᱟᱯᱞᱟ ᱵᱤᱦᱟᱹ ᱨᱮ ᱞᱟᱦᱟ ᱛᱮᱱᱟᱜ ᱦᱮᱡ ᱟᱠᱟᱱ ᱢᱤᱫᱴᱟᱝ ᱥᱮᱨᱮᱧ ᱤᱧ ᱫᱩᱧ ᱥᱮᱨᱮᱧ ᱮᱫᱟ ᱫᱮᱞᱟ ᱵᱟᱹᱵᱩ ᱫᱮᱞᱟ ᱟᱞᱚᱢ ᱯᱚᱞᱚᱢ ᱜᱩᱨᱩ ᱜᱚᱢᱠᱮ ᱨᱚᱦᱚᱭ ᱫᱟᱨᱮ ᱥᱟᱠᱟᱢ ᱥᱟᱜᱮᱱᱮᱱ ᱰᱤᱜᱤ ᱢᱤᱜᱤ ᱢᱟᱨᱥᱟᱞ ᱮᱱᱟ ᱰᱟᱹᱨ ᱫᱚ ᱢᱮᱞᱟᱣ ᱮᱱᱟ ᱛᱷᱚᱢ ᱠᱟᱛᱮᱜ ᱟᱞᱚᱢ ᱛᱟᱦᱮᱱ ᱫᱮᱞᱟ ᱜᱚᱭᱚᱝ ᱢᱮ ᱚᱞ ᱪᱮᱢᱮᱫ ᱯᱟᱹᱨᱥᱤ ᱯᱚᱦᱟ ᱪᱮᱢᱮᱫ ᱢᱟᱲᱟᱝ ᱢᱮ ᱚᱱᱟ ᱥᱟᱶᱛᱮ ᱟᱹᱠᱤᱞ ᱟᱲᱟᱝ ᱦᱚᱵᱚᱨ ᱛᱚᱨᱟᱭ ᱢᱮ